ᱟᱞᱮ ᱥᱮᱫ ᱫᱚ ᱚᱱᱠᱟ ᱡᱚᱱᱰᱨᱟ ᱯᱟᱴᱷ ᱦᱳᱲᱳ ᱥᱚᱨᱤᱥᱟ ᱢᱟᱱᱮ ᱛᱩᱲᱤ ᱠᱚ ᱪᱟᱥ ᱟᱵᱟᱫ ᱦᱩᱭᱩᱜ ᱠᱟᱱᱟ ᱛᱚ ᱫᱚᱠᱟᱱ ᱦᱚᱸ ᱟᱞᱮ ᱥᱮᱫ ᱫᱚ ᱟᱹᱰᱤ ᱚᱵᱷᱟᱵ ᱟᱹᱰᱤ ᱡᱷᱟᱹᱞ ᱛᱚ ᱚᱱᱟᱜᱤᱧ ᱢᱮᱱᱫᱟ ᱟᱛᱳ ᱨᱮᱱ ᱦᱚᱲ ᱡᱮ ᱟᱵᱚ ᱢᱤᱫᱴᱮᱡ ᱟᱛᱳ ᱨᱮ ᱵᱮᱱᱟᱣ ᱞᱮᱠᱷᱟᱡ ᱚᱥᱩᱵᱤᱫᱷᱟ ᱦᱩᱭ ᱠᱚᱜᱼᱟ ᱥᱮ ᱵᱟᱝ ᱟᱹᱰᱤ ᱥᱩᱵᱤᱫᱷᱟ ᱦᱩᱭ ᱠᱚᱜ ᱛᱟᱵᱳᱱᱟ ᱚᱱᱟ ᱛᱮᱜᱤᱧ ᱢᱮᱱᱫᱟ ᱡᱚᱛᱚ ᱦᱚᱲ ᱜᱮ ᱜᱨᱤᱦᱚᱥᱛᱤ ᱦᱚᱲ ᱢᱤᱫᱴᱮᱡ ᱥᱟᱦᱟᱨ ᱫᱚᱠᱟᱱ ᱵᱚᱱ ᱵᱮᱨᱮᱫ ᱞᱮᱠᱷᱟᱡ ᱩᱲᱭᱟᱹ ᱥᱮ ᱯᱚᱴᱟᱥ ᱥᱮ ᱮᱢ ᱯᱤ ᱠᱮ ᱡᱚᱛᱚ ᱦᱚᱲᱟᱜ ᱥᱩᱵᱤᱥᱛᱟ ᱦᱩᱭ ᱠᱚᱜ ᱛᱟᱵᱚᱱᱟ ᱛᱚ ᱚᱱᱟᱜᱤᱧ ᱢᱮᱱᱫᱟ ᱠᱚᱲᱟ ᱠᱚ ᱢᱮᱛᱟᱣ ᱠᱚ ᱦᱩᱭᱩᱜᱼᱟ ᱜᱟᱯᱟ ᱡᱮ ᱱᱚᱝᱠᱟ ᱱᱚᱝᱠᱟ ᱵᱚᱱ ᱠᱟᱹᱢᱤᱭᱟ ᱡᱟᱛᱮ ᱡᱚᱛᱚ ᱦᱚᱲᱟᱜ ᱥᱩᱵᱤᱫᱷᱟ ᱦᱩᱭᱩᱜ ᱡᱚᱛᱚ ᱦᱚᱲᱟᱜ ᱢᱮᱱᱟᱜᱼᱟ ᱡᱚᱱᱰᱨᱟ ᱢᱮᱱᱟᱜᱼᱟ ᱯᱟᱴᱷ ᱢᱮᱱᱟᱜᱼᱟ ᱜᱩᱦᱩᱢ ᱢᱮᱱᱟᱜᱼᱟ ᱛᱩᱲᱤ ᱢᱮᱱᱟᱜᱼᱟ ᱡᱚᱛᱚ ᱠᱤᱪᱷᱩ ᱜᱮ ᱚᱱᱟ ᱛᱮᱜᱤᱧ ᱢᱮᱱᱫᱟ ᱡᱮ ᱫᱚᱠᱟᱱ ᱵᱚᱱ ᱵᱮᱨᱮᱫᱟ ᱡᱟᱹᱥᱛᱤ ᱵᱟᱝ ᱵᱤᱞᱚᱢ ᱠᱟᱛᱮ ᱛᱟᱨᱯᱚᱨᱮ ᱟᱨᱦᱚᱸ ᱟᱵᱚᱣᱟᱜ ᱟᱲᱟᱜ ᱦᱚᱸ ᱪᱟᱥᱮᱫᱟ ᱚᱱᱟ ᱠᱚ ᱫᱚᱠᱟᱱ ᱦᱚᱸ ᱟᱹᱰᱤ ᱡᱷᱟᱹᱞ ᱨᱮ ᱢᱮᱱᱟᱜᱼᱟ ᱥᱟᱠ ᱥᱚᱵᱽᱡᱤ ᱵᱮᱸᱜᱟᱲ ᱠᱤ ᱯᱟᱴᱷ ᱟᱲᱟᱜ ᱡᱟᱦᱟᱱᱟᱜ ᱜᱮ ᱚᱱᱟ ᱠᱚ ᱫᱚᱠᱟᱱ ᱦᱚᱸ ᱛᱟᱨᱯᱚᱨᱮ ᱱᱚᱣᱟ ᱟᱨᱚ ᱥᱤᱢ ᱢᱮᱱᱟᱜ ᱠᱚᱛᱟ ᱵᱚᱱᱟ ᱢᱮᱛᱟᱣ ᱠᱟᱜ ᱠᱚ ᱢᱟᱱᱮ ᱰᱟᱝᱨᱟ ᱢᱮᱨᱚᱢ ᱩᱱᱠᱩ ᱠᱚᱣᱟᱜ ᱚᱥᱩᱵᱤᱫᱷᱟ ᱥᱩᱵᱤᱫᱷᱟ ᱧᱮᱞ ᱦᱩᱭᱩᱜᱼᱟ ᱛᱳ ᱫᱚᱠᱟᱱ ᱦᱚᱸ ᱩᱱᱠᱩᱣᱟᱜ ᱵᱟᱹᱱᱩᱜᱼᱟ ᱛᱚ ᱩᱱᱠᱩᱣᱟᱜ ᱦᱚᱸᱵᱚᱱ ᱵᱮᱨᱮᱫᱟ ᱢᱮᱨᱚᱢ ᱠᱚ ᱨᱩᱣᱟᱹᱜ ᱠᱟᱱᱟ ᱦᱟᱱᱤᱨᱮᱱ ᱜᱟᱹᱭ ᱮ ᱜᱚᱡ ᱮᱱᱟ ᱩᱱᱠᱩ ᱨᱮᱱ ᱵᱚᱞᱮ ᱰᱟᱝᱨᱟᱭ ᱜᱚᱡ ᱮᱱᱟ ᱛᱚ ᱚᱱᱟ ᱠᱚ ᱨᱟᱱ ᱡᱩᱫᱤ ᱟᱛᱳ ᱨᱮ ᱛᱟᱦᱮᱱ ᱠᱷᱟᱡ ᱫᱚ ᱟᱹᱰᱤᱜᱮ ᱥᱩᱵᱤᱫᱷᱟ ᱦᱩᱭ ᱠᱚᱜᱼᱟ ᱛᱚ ᱚᱱᱟ ᱠᱷᱟᱹᱛᱤᱨ ᱛᱮᱜᱮ ᱡᱚᱛᱚ ᱟᱛᱳ ᱨᱮᱱ ᱠᱚᱲᱟ ᱠᱚ ᱢᱮᱛᱟᱣ ᱠᱚ ᱦᱩᱭᱩᱜᱼᱟ ᱡᱮ ᱡᱚᱛᱚ ᱞᱟᱹᱜᱤᱫ ᱛᱮ ᱟᱛᱳ ᱨᱮ ᱵᱮᱵᱚᱥᱛᱷᱟ ᱵᱚᱱ ᱠᱚᱨᱟᱣᱟ ᱢᱟᱱᱮ ᱡᱷᱟᱹᱞᱛᱮ ᱵᱟᱝ ᱪᱟᱞᱟᱜ ᱦᱩᱭᱩᱜ ᱛᱟᱵᱚᱱᱟ ᱚᱱᱟ ᱠᱷᱟᱹᱛᱤᱨ ᱛᱮᱜᱮ ᱱᱤᱭᱟᱹ ᱫᱚ ᱦᱩᱭᱩᱜ ᱠᱟᱱᱟ ᱟᱨᱠᱤ ᱞᱟᱹᱭ ᱛᱮᱱᱟᱜ ᱫᱚ ᱱᱤᱭᱟᱹᱜᱮ ᱢᱩᱪᱟᱹᱫ ᱮᱱᱟ ᱱᱚᱰᱮ ᱜᱮ